ᱢᱤᱫᱴᱟᱱ ᱜᱷᱚᱴᱚᱱ ᱥᱮ ᱠᱷᱚᱵᱚᱨ ᱤᱧᱟᱹᱜ ᱡᱤᱭᱚᱱ ᱨᱤᱧ ᱧᱮᱞ ᱞᱮᱫᱟ ᱟᱥᱟᱲ ᱵᱚᱸᱜᱟ ᱫᱤᱱ ᱨᱮ ᱡᱟᱦᱟᱸ ᱫᱚ ᱚᱢᱨᱤᱛ ᱯᱟᱨ ᱵᱷᱳᱭᱨᱳᱵ ᱵᱟᱠᱤ ᱜᱟᱰᱟ ᱨᱮ ᱦᱩᱭ ᱞᱮᱱᱟ ᱟᱥᱟᱲ ᱵᱚᱸᱜᱟ ᱫᱤᱱ ᱱᱚᱝᱠᱟ ᱫᱟᱜ ᱞᱮᱫᱟᱭ ᱡᱟᱦᱟᱸ ᱫᱚ ᱜᱟᱰᱟ ᱨᱮ ᱟᱹᱰᱤ ᱥᱟᱸᱜᱮ ᱫᱟᱜ ᱟᱛᱩᱜ ᱠᱟᱱ ᱛᱟᱦᱮᱸᱫ ᱠᱟᱱ ᱛᱟᱦᱮᱸᱫᱼᱟ ᱦᱚᱲ ᱠᱚᱦᱚᱸ ᱠᱚ ᱛᱟᱦᱮᱸ ᱠᱟᱱ ᱜᱮᱭᱟ ᱚᱠᱚᱭ ᱠᱚᱫᱚ ᱯᱚᱭᱥᱟ ᱮᱢ ᱠᱟᱛᱮᱫ ᱜᱟᱹᱰᱤ ᱠᱚ ᱯᱟᱨᱚᱢ ᱦᱚᱪᱚ ᱮᱫᱟ ᱚᱱᱟ ᱞᱟᱹᱜᱤᱫ ᱛᱮ ᱦᱚᱲ ᱢᱮᱱᱟᱜ ᱠᱚᱣᱟ ᱯᱟᱨᱚᱢ ᱞᱟᱹᱜᱤᱫ ᱛᱮ ᱢᱚᱴᱚᱨ ᱥᱟᱭᱠᱮᱞ ᱠᱚ ᱥᱟᱭᱠᱮᱞ ᱠᱚ ᱦᱚᱲ ᱠᱚᱠᱚ ᱯᱟᱨᱚᱢᱮᱫ ᱠᱚ ᱛᱟᱦᱮᱸᱫᱼᱟ ᱱᱚᱝᱠᱟ ᱦᱩᱭᱼᱦᱩᱭ ᱛᱮ ᱱᱚᱝᱠᱟ ᱜᱟᱲᱤ ᱠᱚᱸᱦᱚ ᱠᱚᱛᱚᱠ ᱠᱚᱫᱚ ᱯᱟᱨᱚᱢᱚᱜ ᱠᱟᱱᱟ ᱵᱟᱥ ᱜᱟᱹᱰᱤ ᱠᱚ ᱴᱨᱮᱠ ᱜᱟᱹᱰᱤ ᱠᱚ ᱚᱱᱠᱟ ᱜᱮ ᱢᱤᱫᱴᱟᱝ ᱵᱟᱥ ᱜᱟᱹᱰᱤ ᱦᱤᱡᱩᱜ ᱠᱟᱱ ᱛᱟᱦᱮᱸᱫᱼᱟ ᱚᱱᱟ ᱨᱮ ᱟᱭᱢᱟ ᱜᱟᱱ ᱦᱚᱲ ᱠᱚ ᱫᱮᱡ ᱟᱠᱟᱱ ᱛᱟᱦᱮᱸᱫᱼᱟ ᱩᱱ ᱛᱮᱫᱚ ᱫᱟᱜ ᱫᱚ ᱟᱹᱰᱤ ᱰᱷᱮᱨ ᱜᱮ ᱦᱩᱭᱟᱠᱟᱱ ᱛᱟᱦᱮᱸᱫᱼᱟ ᱟᱹᱰᱤ ᱥᱟᱸᱜᱮ ᱞᱤᱸᱡᱤᱜ ᱠᱟᱱ ᱛᱟᱦᱮᱸᱫᱼᱟ ᱢᱮᱱᱠᱷᱟᱱ ᱢᱮᱛᱟᱫᱮ ᱛᱟᱦᱮᱸᱫ ᱟᱠᱚ ᱜᱟᱹᱲᱤ ᱫᱚ ᱟᱞᱚᱢ ᱯᱟᱨᱚᱢᱟ ᱠᱤᱱᱛᱩ ᱰᱟᱭᱵᱷᱟᱨ ᱵᱟᱭ ᱵᱟᱛᱟᱣ ᱞᱮᱫᱼᱟ ᱢᱮᱱᱠᱷᱟᱱ ᱚᱱᱟ ᱜᱟᱹᱰᱤ ᱰᱟᱭᱵᱟᱨ ᱡᱳᱨ ᱛᱮᱜᱮ ᱛᱟᱞᱟ ᱜᱟᱰᱟ ᱨᱮ ᱦᱮᱡ ᱠᱟᱛᱮᱫ ᱚᱱᱟ ᱜᱟᱹᱰᱤ ᱫᱚ ᱛᱤᱸᱜᱩᱭᱱᱟ ᱮᱱᱠᱷᱟᱱ ᱜᱮ ᱫᱟᱜ ᱟᱨᱚ ᱰᱷᱮᱨᱮᱱᱟ ᱠᱷᱟᱱ ᱜᱮ ᱚᱸᱰᱮᱱ ᱡᱟᱦᱟᱸ ᱜᱟᱹᱰᱤ ᱨᱮ ᱦᱚᱲ ᱠᱚ ᱛᱟᱦᱮᱸ ᱠᱟᱱ ᱫᱚ ᱩᱱᱠᱩ ᱫᱚ ᱟᱯᱟᱱᱼᱟᱯᱤᱱ ᱟᱫᱚᱠ ᱫᱚᱠᱚ ᱫᱚᱱ ᱞᱮᱫ ᱛᱟᱦᱮᱸᱫᱼᱟ ᱩᱱᱠᱩ ᱠᱚ ᱵᱟᱧᱪᱟᱣᱮᱱᱟ ᱢᱮᱱᱠᱷᱟᱱ ᱫᱟᱜ ᱟᱹᱰᱤ ᱥᱟᱸᱜᱮ ᱠᱷᱟᱹᱛᱤᱨ ᱛᱮ ᱚᱱᱟ ᱫᱚ ᱜᱟᱰᱟ ᱛᱮᱜᱮ ᱟᱛᱩᱣᱟᱠᱟᱱ ᱛᱟᱦᱮᱸᱫᱼᱟ ᱟᱛᱩ ᱯᱚᱨᱮ ᱠᱚᱭᱮᱠ ᱡᱷᱟᱹᱞ ᱪᱟᱞᱟᱣ ᱠᱟᱛᱮᱫ ᱚᱱᱟ ᱫᱚ ᱠᱚ ᱦᱚᱲ ᱠᱚᱫᱚ ᱵᱷᱤᱛᱤᱨ ᱠᱷᱚᱱᱟᱜ ᱠᱚ ᱩᱸᱰᱩᱜ ᱠᱮᱫ ᱠᱚᱣᱟ ᱟᱫᱮᱠ ᱫᱚᱠᱚ ᱵᱚᱸᱜᱟ ᱛᱟᱞᱟᱭᱮᱱᱟ ᱟᱨ ᱟᱫᱮᱠ ᱠᱚᱫᱚᱠᱚ ᱵᱟᱧᱪᱟᱣᱮᱱᱟ ᱟᱨ ᱠᱟᱹᱴᱤᱡᱼᱠᱟᱹᱴᱤᱡ ᱜᱤᱫᱽᱨᱟᱹ ᱠᱚᱦᱚᱸ ᱠᱚ ᱛᱟᱦᱮᱸ ᱟᱠᱟᱱ ᱜᱮᱭᱟ ᱚᱱᱟ ᱜᱮ ᱤᱧᱟᱹᱜ ᱡᱤᱭᱚᱱ ᱨᱮᱱᱟᱜ ᱟᱹᱰᱤ ᱢᱟᱨᱟᱝ ᱢᱤᱫᱴᱮᱱ ᱜᱷᱚᱴᱚᱱ ᱫᱚ